ᱛᱮᱦᱮᱧ ᱟᱵᱚ ᱡᱷᱟᱲᱠᱷᱚᱸᱰᱨᱮ ᱞᱟᱹᱭᱞᱟᱠᱪᱟᱨ ᱨᱮᱭᱟᱜ ᱱᱟᱜᱟᱢᱫᱚ ᱟᱹᱰᱤ ᱥᱮᱫᱟᱭ ᱠᱷᱚᱱᱜᱮ ᱢᱮᱱᱟᱜᱼᱟ ᱢᱮᱱᱠᱷᱟᱱ ᱟᱵᱚᱨᱮᱱ ᱦᱟᱲᱟᱢᱼᱦᱟᱯᱟᱲᱟᱢ

ᱱᱚᱣᱟᱠᱚ ᱵᱟᱝᱠᱚ ᱚᱞᱛᱚᱞ ᱞᱮᱫᱼᱟ

ᱚᱱᱟ ᱤᱫᱤᱛᱮ ᱟᱵᱚᱣᱟᱜ ᱱᱟᱜᱟᱢᱫᱚ ᱢᱮᱱᱟᱜ ᱜᱮᱭᱟ ᱢᱮᱱᱠᱷᱟᱱ ᱩᱠᱩᱨᱮ ᱢᱮᱱᱟᱜᱼᱟ ᱩᱠᱩᱨᱮᱜᱮ ᱛᱟᱦᱮᱸᱞᱮᱱᱟ ᱟᱫᱚ ᱡᱚᱠᱷᱚᱱ ᱟᱵᱚ ᱱᱚᱣᱟ ᱵᱷᱟᱨᱚᱛ ᱨᱮᱭᱟᱜ ᱥᱚᱝᱵᱤᱫᱷᱟᱱᱨᱮ ᱫᱩ ᱦᱟᱡᱟᱨ ᱛᱤᱱᱨᱮ ᱟᱵᱚ ᱚᱞᱪᱤᱠᱤ ᱥᱚᱝᱵᱤᱫᱷᱟᱱᱨᱮ ᱢᱮᱥᱟᱭᱮᱱᱟ ᱮᱱᱠᱷᱟᱱ ᱚᱱᱟ ᱛᱟᱭᱚᱢᱛᱮᱫᱚ ᱟᱵᱚᱣᱟᱜ ᱱᱟᱜᱟᱢᱫᱚ ᱟᱵᱚᱵᱚ ᱚᱞ ᱤᱫᱤᱭᱮᱫᱟ ᱪᱮᱫᱞᱮᱠᱟ ᱟᱵᱚᱣᱟᱜ ᱥᱟᱶᱛᱟ ᱟᱵᱚᱣᱟᱜ ᱟᱛᱳᱼᱴᱚᱞᱟ ᱟᱵᱚᱣᱟᱜ ᱞᱟᱹᱭ ᱞᱟᱠᱪᱟᱨ ᱟᱵᱚᱣᱟᱜ ᱠᱟᱹᱢᱤᱦᱚᱨᱟ ᱚᱱᱟᱠᱚ ᱡᱚᱛᱚᱵᱚ ᱞᱟᱹᱭ ᱮᱫᱟ ᱟᱫᱚ ᱡᱷᱟᱲᱠᱷᱚᱸᱰᱨᱮ ᱚᱞᱪᱤᱠᱤ ᱨᱮᱱᱟᱜ ᱚᱞᱫᱚ ᱪᱟᱹᱞᱩ ᱟᱠᱟᱱᱜᱮᱭᱟ ᱪᱟᱞᱟᱜ ᱠᱟᱱᱟ ᱢᱮᱱᱠᱷᱟᱱ ᱩᱱᱟᱹᱜ ᱵᱟᱹᱲᱛᱤ ᱞᱮᱠᱟᱫᱚ ᱵᱟᱝ ᱪᱟᱞᱟᱜ ᱠᱟᱱᱟ ᱵᱟᱝᱜᱟᱞᱨᱮ ᱡᱟᱦᱟᱸᱞᱮᱠᱟ ᱟᱹᱰᱤᱜᱮ ᱚᱞᱪᱤᱠᱤ ᱛᱮᱫᱚᱠᱚ ᱚᱞ ᱯᱟᱲᱦᱟᱣ ᱠᱮᱫᱛᱮ ᱟᱠᱚᱣᱟᱜ ᱫᱤᱥᱦᱩᱫᱤᱥᱠᱚ ᱧᱟᱢᱠᱮᱫᱟ ᱚᱱᱠᱟᱜᱮ ᱱᱚᱣᱟ ᱡᱷᱟᱲᱠᱷᱚᱸᱰ ᱨᱮᱦᱚᱸ ᱫᱤᱥᱦᱩᱫᱤᱥ ᱧᱟᱢ ᱞᱟᱹᱜᱤᱫ ᱚᱞᱚᱜᱼᱯᱟᱲᱦᱟᱜ ᱦᱩᱭᱩᱜᱼᱟ ᱚᱞᱪᱤᱠᱤᱛᱮ ᱞᱟᱹᱭ ᱞᱟᱠᱪᱟᱨ ᱦᱩᱭᱩᱜᱼᱟ ᱟᱵᱚᱣᱟᱜ ᱡᱟᱦᱟᱸᱛᱤᱱᱟᱹᱜ ᱜᱮ ᱥᱚᱥᱱᱚᱜ ᱢᱮᱱᱟᱜᱼᱟ ᱟᱵᱚ ᱜᱟᱶᱛᱟ ᱢᱮᱱᱟᱜᱼᱟ ᱚᱱᱟ ᱞᱟᱹᱭ ᱦᱩᱭᱩᱜᱼᱟ ᱡᱮ ᱟᱞᱮᱭᱟᱜ ᱚᱞᱛᱚᱞᱨᱮ ᱪᱮᱫ ᱢᱟᱱᱮ ᱞᱟᱹᱭ ᱦᱩᱭᱩᱜᱼᱟ ᱫᱟᱨᱟᱭᱠᱟᱱ ᱫᱤᱱᱨᱮ ᱱᱚᱣᱟ ᱟᱵᱚᱣᱟᱜ ᱚᱠᱛᱚᱜᱮ ᱦᱮᱡ ᱥᱮᱴᱮᱨ ᱟᱠᱟᱱᱟ ᱟᱨ ᱱᱤᱛᱚᱝ ᱟᱵᱚᱵᱚ ᱚᱞᱚᱜᱼᱟ ᱛᱚᱞᱚᱜ ᱟᱵᱚ ᱟᱵᱚᱣᱟᱜ ᱥᱟᱶᱛᱟ ᱜᱟᱶᱛᱟ ᱫᱤᱥᱚᱢ ᱨᱮᱦᱚᱸ ᱡᱚᱛᱚ ᱦᱚᱲᱵᱚ ᱞᱟᱹᱭ ᱵᱟᱲᱟᱭ ᱦᱚᱪᱚ ᱠᱚᱣᱟ